ᱟᱵᱚ ᱱᱚᱣᱟ ᱵᱮᱝᱜᱚᱞ ᱫᱤᱥᱚᱢ ᱨᱮ ᱟᱭᱢᱟ ᱞᱮᱠᱟᱱᱟᱜ ᱞᱟᱭᱼᱞᱟᱠᱪᱟᱨ ᱟᱹᱨᱤᱪᱟᱹᱞᱤ ᱢᱮᱱᱟᱜ ᱠᱟᱫᱟ ᱧᱮᱞ ᱟᱵᱚᱱ ᱡᱮᱢᱚᱱ ᱢᱟᱜ ᱢᱚᱬᱮ ᱥᱚᱦᱨᱟᱭ ᱫᱟᱸᱥᱟᱭ ᱢᱟᱜᱽ ᱥᱤᱢ ᱵᱟᱦᱟ ᱟᱨ ᱚᱱᱠᱟᱜᱮ ᱟᱭᱢᱟ ᱞᱮᱠᱟᱱᱟᱜ ᱢᱮᱱᱟᱜ ᱠᱟᱫᱟ ᱟᱨ ᱱᱚᱣᱟ ᱠᱚ ᱯᱚᱨᱚᱵᱽ ᱫᱚ ᱟᱭᱢᱟ ᱞᱮᱠᱟᱱᱟᱜ ᱟᱨ ᱪᱟᱸᱫᱳ ᱨᱮᱜᱮ ᱦᱩᱭᱩᱜᱼᱟ ᱡᱮᱢᱚᱱ ᱢᱟᱜᱽ ᱡᱮᱢᱚᱱ ᱥᱟᱠᱨᱟᱛ ᱥᱟᱠᱨᱟᱛ ᱫᱚᱵᱚᱱ ᱢᱟᱱᱟᱣᱟ ᱟᱵᱚ ᱯᱩᱥ ᱵᱚᱸᱜᱟ ᱢᱩᱪᱟᱹᱫ ᱥᱮᱫ ᱨᱮ ᱟᱨ ᱚᱱᱟ ᱪᱷᱟᱰᱟ ᱠᱟᱛᱮᱫ ᱡᱮᱢᱚᱱ ᱠᱟᱨᱟᱢᱚᱜᱼᱟ ᱵᱚᱱ ᱠᱟᱨᱟᱢ ᱫᱚ ᱪᱟᱸᱫᱳ ᱚᱱᱩᱡᱟᱭᱤ ᱚᱱᱟ ᱫᱚ ᱚᱠᱚᱭ ᱚᱠᱟ ᱞᱮᱠᱟ ᱪᱟᱸᱫᱳ ᱨᱮᱠᱚ ᱠᱚᱨᱟᱣᱟ ᱚᱱᱟ ᱫᱚ ᱥᱮ ᱚᱠᱟ ᱞᱮᱠᱟ ᱠᱟᱨᱟᱢ ᱵᱚᱸᱜᱟ ᱩᱯᱮᱞ ᱞᱮᱱᱠᱷᱟᱱ ᱚᱱᱟ ᱚᱱᱩᱡᱟᱭᱤᱛᱮ ᱚᱱᱟ ᱫᱚᱠᱚ ᱠᱟᱨᱟᱢ ᱠᱚ ᱵᱚᱸᱜᱟᱜᱼᱟ ᱚᱱᱟ ᱪᱷᱟᱰᱟ ᱠᱟᱛᱮᱫ ᱡᱮᱢᱚᱱ ᱵᱚᱱ ᱧᱮᱞᱟ ᱡᱮ ᱟᱵᱚᱣᱟᱜ ᱡᱟᱦᱟᱸ ᱢᱮᱱᱟᱜᱼᱟ ᱥᱚᱦᱨᱟᱭ ᱵᱚᱸᱜᱟ ᱚᱱᱟ ᱥᱚᱦᱨᱟᱭ ᱫᱚ ᱟᱵᱚᱱᱟᱜ ᱥᱟᱱᱛᱟᱲ ᱠᱚᱣᱟᱜ ᱫᱚ ᱟᱹᱰᱤ ᱢᱟᱨᱟᱝ ᱯᱚᱨᱚᱵᱽ ᱠᱟᱱᱟ ᱚᱱᱟ ᱫᱚ ᱚᱱᱟ ᱯᱚᱨᱚᱵᱽ ᱫᱚ ᱢᱚᱬᱮ ᱥᱤᱧ ᱢᱚᱬᱮ ᱧᱤᱫᱟᱹ ᱦᱩᱭᱩᱜᱼᱟ ᱱᱚᱣᱟ ᱟᱨ ᱱᱚᱣᱟ ᱥᱚᱦᱨᱟᱭ ᱵᱚᱸᱜᱟ ᱫᱚ ᱚᱱᱟ ᱥᱚᱦᱨᱟᱭ ᱪᱟᱸᱫᱳ ᱨᱮᱜᱮ ᱦᱩᱭᱩᱜᱼᱟ ᱟᱨ ᱚᱱᱟ ᱪᱷᱟᱲᱟ ᱠᱟᱛᱮᱫ ᱡᱩᱫᱤ ᱟᱨᱚ ᱵᱚᱱ ᱧᱮᱞᱟ ᱡᱮ ᱫᱟᱸᱥᱟᱭ ᱫᱟᱸᱥᱟᱭ ᱮ ᱫᱟᱸᱥᱟᱭ ᱫᱟᱸᱥᱟᱭ ᱫᱚ ᱚᱱᱟ ᱫᱚ ᱫᱟᱸᱥᱟᱭ ᱪᱟᱸᱫᱳ ᱨᱮᱜᱮ ᱦᱩᱭᱩᱜᱼᱟ ᱱᱚᱣᱟ ᱦᱚᱸ ᱢᱤᱫᱴᱮᱱ ᱟᱵᱚ ᱥᱟᱱᱛᱟᱲ ᱠᱚᱣᱟᱜ ᱢᱤᱫᱴᱮᱱ ᱞᱟᱠᱪᱟᱨ ᱨᱮᱱᱟᱜ ᱢᱤᱫᱴᱮᱱ ᱮᱱᱮᱡ ᱥᱮᱨᱮᱧ ᱜᱮ ᱠᱟᱱ ᱛᱟᱵᱳᱱᱟ